ᱦᱮᱞᱳ ᱦᱮᱸ ᱠᱳᱪ ᱜᱚᱢᱠᱮ ᱵᱮᱱ ᱞᱟᱹᱭᱮᱫᱼᱟ ᱟᱪᱪᱷᱟ ᱟᱵᱚ ᱯᱩᱨᱵᱚ ᱥᱤᱝᱵᱷᱩᱢ ᱢᱚᱫᱽᱫᱷᱮ ᱨᱮ ᱪᱮᱫ ᱠᱷᱮᱞ ᱱᱟᱯᱟᱭᱟ ᱟᱹᱞᱤᱧ ᱠᱷᱮᱞ ᱥᱟᱱᱟᱭᱮᱫ ᱞᱤᱧ ᱛᱟᱦᱮᱸ ᱚᱻ ᱦᱚᱸ ᱟᱫᱚ ᱟᱹᱞᱤᱧ ᱦᱚᱸ ᱥᱮᱬᱟ ᱥᱟᱱᱟᱭᱮᱫ ᱞᱤᱧ ᱛᱟᱦᱮᱱᱟ ᱟᱫᱚ ᱪᱤᱠᱟᱹ ᱛᱮᱞᱤᱧ ᱚᱠᱟ ᱨᱮᱞᱤᱧ ᱪᱮᱫ ᱞᱤᱧ ᱪᱤᱠᱟᱹ ᱞᱮᱠᱷᱟᱱ ᱠᱟᱹᱴᱤᱡ ᱞᱤᱧ ᱥᱮᱬᱟ ᱧᱚᱜ ᱟᱹᱞᱤᱧ ᱠᱮᱭᱟ ᱦᱳᱭ ᱦᱮᱸ ᱦᱮᱸ ᱦᱮᱸ ᱦᱮᱸ ᱟᱨ ᱟᱨ ᱪᱮᱫ ᱪᱮᱫ ᱡᱚᱢ ᱦᱩᱭᱩᱜᱼᱟ ᱟᱫᱚ ᱤᱱᱟᱹ ᱠᱷᱟᱡ ᱛᱚ ᱫᱟᱬᱟ ᱦᱤᱡᱩᱜᱼᱟ ᱦᱮᱸ ᱦᱮᱸ ᱪᱷᱳᱞᱟ ᱦᱚᱸ ᱡᱚᱢ ᱦᱩᱭᱩᱜ ᱜᱮᱛᱮ ᱦᱮᱸ ᱞᱩᱵᱩᱜ ᱫᱚ ᱵᱟᱭ ᱜᱟᱱᱚᱜᱼᱟ ᱞᱩᱵᱩᱜ ᱚᱱᱟ ᱞᱩᱵᱩᱜ ᱜᱳ ᱞᱩᱵᱩᱜ ᱚᱱᱟ ᱡᱚᱢ ᱞᱮᱠᱷᱟᱡ ᱪᱤᱠᱟᱹᱜ ᱞᱩᱵᱩᱜ ᱡᱚᱢ ᱠᱟᱛᱮ ᱦᱳᱭ ᱦᱳᱭ ᱦᱮᱸ ᱦᱮᱸ ᱥᱮ ᱟᱪᱪᱷᱟ ᱴᱷᱤᱠ ᱜᱮᱭᱟ ᱦᱟᱸᱜ ᱛᱚᱵᱮ ᱦᱮᱸ ᱦᱮᱸ